ᱦᱮᱸ ᱦᱮᱞᱳ ᱦᱮᱸ ᱦᱮᱸ ᱞᱟᱹᱭᱢᱮ ᱤᱧᱟᱹᱜ ᱵᱟᱜᱟᱱ ᱨᱮᱫᱚ ᱟᱯᱟᱛᱚᱛᱚ ᱱᱤᱛᱳᱜ ᱢᱮᱱᱟᱜᱼᱟ ᱜᱳᱞᱟᱯ ᱵᱟᱦᱟ ᱪᱟᱨᱟ ᱢᱮᱱᱟᱜᱼᱟ ᱛᱟᱯᱚᱨ ᱩᱞ ᱪᱟᱨᱟ ᱢᱮᱱᱟᱜᱼᱟ ᱛᱟᱯᱚᱨ ᱟᱨᱚ ᱮᱢᱟᱱ ᱛᱮᱢᱟᱱ ᱵᱟᱦᱟ ᱫᱟᱨᱮ ᱡᱮᱢᱚᱱ ᱜᱟᱸᱫᱟ ᱯᱷᱩᱞ ᱛᱟᱯᱚᱨ ᱨᱚᱡᱚᱱᱤ ᱵᱟᱵᱟᱫ ᱚᱱᱟ ᱠᱚ ᱢᱮᱱᱟᱜᱼᱟ ᱵᱟᱦᱟ ᱫᱟᱨᱮ ᱨᱮᱱᱟᱜ ᱡᱮᱢᱚᱱ ᱡᱩᱫᱤ ᱢᱤᱫᱴᱮᱱ ᱵᱟᱦᱟ ᱫᱟᱨᱮᱢ ᱦᱟᱛᱟᱣᱟ ᱛᱟᱦᱚᱞᱮ ᱢᱤᱫᱴᱮᱱ ᱯᱟᱲᱟᱜᱼᱟ ᱠᱩᱲᱤ ᱴᱟᱠᱟ ᱠᱟᱛᱮᱫ ᱟᱨ ᱚᱱᱮ ᱡᱟᱦᱟᱸ ᱫᱟᱨᱮ ᱡᱮᱢᱚᱱ ᱩᱞ ᱫᱟᱨᱮ ᱠᱚ ᱠᱳᱫ ᱫᱟᱨᱮ ᱠᱚ ᱚᱱᱟ ᱠᱚᱫᱚ ᱠᱟᱹᱴᱤᱡ ᱵᱟᱹᱲᱛᱤ ᱜᱮᱭᱟ ᱫᱟᱢ ᱪᱚᱞᱞᱤᱥ ᱴᱟᱠᱟ ᱠᱟᱛᱮ ᱢᱮᱫᱴᱮᱱ ᱪᱟᱨᱟ ᱫᱟᱨᱮ ᱜᱮ ᱟᱨ ᱛᱤᱱᱟᱹᱜ ᱮᱢ ᱞᱟᱹᱭ ᱠᱮᱫᱟ ᱜᱳᱞᱟᱯ ᱵᱟᱦᱟ ᱯᱮᱭᱟ ᱟᱨ ᱛᱟᱦᱚᱞᱮ ᱵᱟᱨᱭᱟᱨᱮ ᱪᱚᱞᱞᱤᱥ ᱪᱚᱞᱞᱤᱥ ᱟᱥᱤ ᱴᱟᱠᱟ ᱩᱞ ᱫᱟᱨᱮ ᱟᱨ ᱚᱱᱛᱮ ᱛᱤᱨᱤᱥ ᱴᱟᱠᱟ ᱛᱟᱨᱢᱟᱱᱮ ᱢᱤᱫ ᱥᱚ ᱫᱚᱥ ᱴᱟᱠᱟ ᱞᱟᱜᱟᱣᱟᱢᱟ ᱟᱪᱪᱷᱟ ᱴᱷᱤᱠᱜᱮᱭᱟ ᱦᱤᱡᱩᱜ ᱢᱮᱥᱮ ᱤᱧᱫᱚ ᱚᱲᱟᱜ ᱨᱮᱜᱮ ᱢᱤᱱᱟᱹᱧᱟ ᱟᱨ ᱛᱟᱦᱮᱱ ᱜᱤᱭᱟᱹᱧ ᱦᱳᱭ ᱦᱳᱭ ᱦᱮᱸ ᱴᱷᱤᱠᱜᱮᱭᱟ ᱢᱟ